ᱱᱚᱜᱼᱚᱭ ᱫᱚ ᱟᱵᱚ ᱦᱚᱲ ᱟᱹᱰᱤ ᱨᱚᱠᱚᱢ ᱠᱤᱪᱷᱩ ᱵᱮᱱᱟᱣ ᱵᱚᱱ ᱵᱟᱲᱟᱭᱟ ᱚᱲᱟᱜ ᱨᱮ ᱫᱩᱲᱩᱵ ᱠᱟᱛᱮᱫ ᱟᱭᱳ ᱦᱟᱲᱟᱢ ᱠᱚ ᱵᱮᱱᱟᱣ ᱠᱚ ᱵᱟᱲᱟᱭᱟ ᱡᱚᱱᱚᱜ ᱜᱟᱞᱟᱝ ᱠᱷᱟᱱ ᱜᱟᱸᱰᱳ ᱠᱚ ᱠᱷᱟᱹᱧᱪᱤ ᱯᱟᱨᱠᱚᱢ ᱱᱚᱣᱟ ᱠᱚᱵᱚᱱ ᱵᱮᱱᱟᱣ ᱮᱫᱼᱟ ᱟᱹᱰᱤ ᱵᱮᱥ ᱵᱚᱱ ᱵᱩᱡᱷᱟᱹᱣ ᱮᱜᱼᱟ ᱱᱚᱣᱟ ᱠᱚ ᱧᱮᱞ ᱠᱟᱛᱮᱫ ᱟᱵᱚ ᱦᱚᱲ ᱟᱨ ᱱᱚᱣᱟ ᱠᱚ ᱛᱟᱦᱮᱱ ᱢᱟ ᱡᱮᱢᱚᱱ ᱵᱟᱡᱟᱨ ᱨᱮᱵᱚᱱ ᱟᱹᱠᱷᱨᱤᱧᱟ ᱚᱱᱟ ᱫᱚ ᱟᱵᱚ ᱪᱮᱛᱟᱱ ᱨᱮᱭᱟᱜ ᱠᱟᱛᱷᱟ ᱠᱟᱱᱟ ᱟᱨ ᱟᱨ ᱦᱤᱡᱩᱜ ᱠᱟᱱ ᱟᱵᱚᱨᱮᱱ ᱜᱤᱫᱽᱨᱟᱹ ᱠᱚ ᱵᱟᱝᱠᱷᱟᱱ ᱚᱱᱠᱟ ᱜᱮᱵᱚᱱ ᱵᱟᱲᱟᱭ ᱦᱚᱪᱚ ᱠᱚᱢᱟ ᱱᱚᱣᱟ ᱟᱞᱚ ᱦᱤᱲᱤᱧᱚᱜ ᱢᱟ ᱟᱞᱚ ᱵᱤᱞᱩᱯᱛᱚᱜ ᱢᱟ ᱟᱵᱚ ᱵᱚᱱ ᱵᱟᱲᱟᱭ ᱫᱚᱦᱚ ᱠᱟᱜ ᱢᱟ ᱞᱟᱹᱭ ᱪᱮᱫ ᱟᱠᱚ ᱢᱟ ᱵᱚᱱ ᱥᱚᱢᱟᱡᱽ ᱨᱮᱵᱚᱱ ᱫᱚᱦᱚᱭ ᱢᱟ ᱟᱞᱚᱠᱚ ᱦᱤᱲᱤᱧ ᱢᱟ ᱱᱚᱣᱟ ᱜᱮᱵᱚᱱ ᱠᱷᱚᱡᱚᱜᱼᱟ ᱱᱚᱣᱟ ᱜᱮᱵᱚᱱ ᱴᱷᱟᱶ ᱦᱚᱪᱚᱭᱟ ᱟᱹᱰᱤ ᱠᱤᱪᱷᱩ ᱱᱚᱜᱼᱚᱭ ᱛᱳ ᱟᱵᱚ ᱦᱚᱲ ᱵᱟᱝ ᱨᱮᱦᱚᱸ ᱠᱩᱝᱠᱟᱹᱞ ᱠᱚᱦᱚᱸ ᱯᱮ ᱧᱮᱞ ᱫᱟᱲᱮᱭᱟᱠᱚᱣᱟ ᱡᱮ ᱩᱱᱠᱩ ᱦᱚᱸ ᱠᱩᱝᱠᱟᱹᱞ ᱦᱟᱸᱰᱟ ᱠᱚ ᱵᱮᱱᱟᱣᱮᱫ ᱜᱮᱭᱟ ᱵᱟᱝᱠᱷᱟᱱ ᱢᱟ ᱟᱹᱰᱤ ᱠᱤᱪᱷᱩ ᱠᱚ ᱵᱮᱱᱟᱣᱮᱫ ᱜᱮᱭᱟ ᱚᱱᱟ ᱜᱮ ᱱᱚᱣᱟ ᱛᱟᱦᱮᱸ ᱠᱚᱜ ᱢᱟ ᱟᱵᱚ ᱦᱚᱲᱨᱮ ᱟᱵᱚ ᱵᱚᱱ ᱴᱤᱠᱟᱹ ᱫᱚᱦᱚᱭ ᱢᱟ ᱴᱤᱠᱟᱹᱣ ᱦᱤᱡᱩᱜ ᱠᱚᱢᱟ ᱵᱚᱱ ᱱᱤᱭᱟᱹᱜᱮ